ᱡᱚᱛᱤᱨᱵᱤᱫᱽᱫᱟ ᱫᱚ ᱟᱵᱚ ᱥᱟᱱᱛᱟᱲ ᱜᱟᱛᱟᱠ ᱨᱮᱭᱟᱜ ᱫᱚ ᱵᱟᱹᱱᱩᱜ ᱞᱮᱠᱟᱧ ᱟᱹᱭᱠᱟᱹᱣᱮᱫᱟ ᱚᱱᱟ ᱫᱚ

ᱡᱟᱹᱛ ᱨᱤᱱ ᱵᱟᱠᱷᱟᱱ ᱮᱴᱟᱜ ᱫᱷᱚᱨᱚᱢ ᱨᱤᱱ

ᱯᱟᱥᱱᱟᱣᱮᱫᱼᱟ ᱛᱤ ᱠᱚᱨᱮᱠᱚ ᱧᱮᱞᱮᱫᱼᱟ ᱟᱨᱠᱚ ᱞᱟᱹᱭᱟᱵᱚ ᱠᱟᱱᱟ ᱟᱜᱟᱢ ᱫᱤᱱᱨᱮ

ᱱᱟᱯᱟᱭ ᱦᱚᱸ ᱦᱩᱭᱩᱜᱼᱟ

ᱵᱟᱹᱲᱤᱡ ᱫᱚ ᱱᱚᱣᱟ ᱱᱚᱣᱟ ᱠᱚ ᱢᱮᱱᱟᱜᱼᱟ ᱟᱫᱚᱢ ᱠᱩᱞᱤ ᱠᱚ ᱠᱷᱟᱱ ᱵᱟᱹᱲᱤᱡ ᱫᱚ ᱪᱮᱫ ᱞᱮᱠᱟᱛᱮ ᱥᱟᱦᱟᱜᱼᱟ ᱩᱱᱠᱩ ᱠᱚ ᱢᱮᱱᱟ

ᱢᱤᱫᱴᱟᱝ ᱥᱚᱱᱤ ᱜᱨᱚᱦᱚ ᱢᱮᱱᱟᱜᱼᱟ ᱢᱮᱛᱟᱭᱟᱢ ᱩᱱᱤ ᱥᱚᱱᱤ ᱜᱨᱚᱦᱚ ᱫᱚ ᱪᱮᱫ ᱞᱮᱠᱟᱛᱮ ᱪᱟᱵᱟᱜᱼᱟ ᱟᱫᱚ ᱨᱟᱱ ᱢᱩᱨᱜᱟᱹᱱ ᱠᱚᱭ ᱚᱰᱚᱠᱟ ᱨᱟᱱ ᱢᱩᱨᱜᱟᱹᱱ ᱠᱚᱭ ᱚᱰᱚᱠ ᱞᱮᱠᱷᱟᱱ ᱢᱮᱱ ᱠᱩᱞᱤᱭ ᱭᱟᱢ ᱱᱚᱣᱟ ᱫᱚ ᱛᱤᱱᱟᱹᱜ ᱵᱟᱠᱷᱟᱱ ᱨᱟᱱ ᱢᱩᱨᱜᱟᱹᱱ ᱠᱚ ᱢᱟᱞᱟᱼᱢᱩᱫᱟᱹᱢ ᱠᱚ ᱚᱱᱠᱟᱱᱟᱜ ᱠᱚᱦᱚᱸᱭ ᱚᱰᱚᱠᱟ ᱟᱫᱚ ᱚᱱᱠᱟ ᱛᱤᱱᱟᱹᱜ ᱜᱟᱱ ᱪᱚ ᱥᱟᱛᱥᱚ ᱟᱴᱥᱚ ᱦᱟᱡᱟᱨ ᱵᱟᱨᱚᱥᱚ ᱯᱚᱸᱫᱽᱨᱚᱥᱚ ᱠᱚ ᱞᱟᱹᱭᱟ ᱟᱫᱚ ᱟᱵᱚᱢᱟ ᱫᱩᱠᱟᱹᱛ ᱡᱟᱞᱟ ᱤᱠᱷᱟᱹᱱ ᱠᱟᱣᱰᱤ ᱛᱟᱵᱚᱱ ᱵᱟᱭ ᱛᱟᱦᱮᱱᱟ ᱵᱟᱭ ᱛᱟᱦᱮᱱ ᱠᱷᱟᱱ ᱮᱱᱦᱚᱸ ᱛᱟᱭᱚᱢ ᱵᱚᱲᱦᱮ ᱛᱮᱠᱚ ᱢᱮᱱᱟ ᱛᱤᱱᱟᱹᱜ ᱮᱢ ᱮᱢᱫᱟᱲᱮᱭᱟᱜᱼᱟ ᱛᱤᱱᱟᱹᱜ ᱮᱢ ᱮᱢᱫᱟᱲᱮᱭᱟᱜᱼᱟ ᱚᱱᱠᱟᱛᱮ ᱢᱚᱱᱮ ᱠᱚᱨᱚ ᱵᱟᱨ ᱦᱟᱡᱟᱨ ᱜᱟᱱᱮ ᱢᱮᱱ ᱠᱟᱜᱼᱟ ᱚᱸᱰᱮ ᱠᱷᱚᱱ ᱥᱟᱛᱥᱚ ᱜᱟᱱᱮ ᱟᱬᱜᱚᱱᱟ ᱤᱫᱤ ᱥᱟᱱᱟᱢ ᱜᱮᱭᱟ ᱫᱩᱠᱨᱮᱢ ᱯᱟᱲᱟᱣ ᱠᱚᱜ ᱠᱷᱟᱱ

ᱤᱫᱤᱭᱟᱢ ᱤᱠᱷᱟᱹᱱ ᱚᱱᱟ ᱫᱚ ᱠᱟᱹᱢᱤᱨᱮ ᱵᱟᱭ ᱜᱚᱲᱚᱜᱼᱟ ᱠᱟᱹᱢᱤᱨᱮ ᱵᱟᱭ ᱞᱟᱜᱟᱣᱚᱜᱼᱟ ᱟᱫᱚ ᱱᱚᱜᱼᱚ ᱱᱚᱝᱠᱟᱱ ᱮᱲᱮ ᱠᱚᱠᱚ ᱠᱟᱹᱢᱤ ᱠᱟᱱᱟ ᱩᱱᱠᱩ ᱡᱤᱛ ᱡᱚᱛᱤᱨᱵᱤᱜᱽᱜᱟᱱᱤ ᱠᱚ

ᱠᱟᱞᱮᱱᱰᱟᱨ ᱠᱚ ᱛᱟᱵᱚᱱ ᱟᱵᱚᱣᱟᱜ ᱥᱟᱱᱛᱟᱲᱤ ᱠᱟᱞᱮᱱᱰᱟᱨ ᱥᱟᱶ ᱫᱚ ᱵᱟᱭ ᱢᱮᱥᱟᱜ ᱠᱟᱱᱟ

ᱤᱝᱨᱟᱡᱤ ᱠᱮᱞᱮᱱᱰᱟᱨ ᱩᱲᱭᱟᱹ ᱠᱮᱞᱮᱱᱰᱟᱨ ᱟᱵᱚ ᱛᱮᱵᱚᱱ ᱛᱮᱭᱟᱜ ᱫᱚ ᱟᱵᱚ ᱫᱚ ᱟᱢᱵᱟᱵᱟᱹᱥᱭᱟᱹ ᱠᱷᱚᱱ ᱠᱩᱱᱟᱹᱢᱤ ᱵᱚᱱ ᱧᱮᱞᱮᱫᱼᱟ ᱚᱱᱟ ᱵᱷᱤᱛᱨᱤᱨᱮ ᱟᱠᱚᱣᱟᱜ ᱫᱚ ᱚᱱᱟᱞᱮᱠᱟ ᱟᱵᱚ ᱫᱚ ᱚᱱᱟ ᱤᱝᱨᱮᱡᱤ ᱩᱲᱭᱟᱹ ᱞᱮᱠᱟᱛᱮ ᱵᱟᱵᱚᱱ ᱯᱟᱱᱛᱮ ᱧᱟᱢ ᱠᱮᱭᱟ ᱟᱫᱚ ᱟᱵᱚᱨᱤᱱ ᱦᱚᱲ ᱫᱚ ᱰᱷᱮᱨ ᱤᱝᱨᱮᱡᱤ ᱩᱲᱭᱟᱹ ᱦᱚᱲ ᱫᱚ ᱵᱟᱹᱱᱩᱜ ᱠᱚᱣᱟ ᱥᱟᱱᱛᱟᱲ ᱠᱚᱫᱚ ᱚᱱᱟᱛᱮ ᱟᱠᱚ ᱥᱟᱱᱛᱟᱲ ᱠᱟᱞᱮᱱᱰᱟᱨ ᱠᱚ ᱧᱟᱢᱟ ᱚᱱᱟ ᱫᱚᱜᱚ ᱵᱟᱹᱭᱥᱟᱹᱠ ᱡᱷᱮᱸᱴ ᱟᱥᱟᱲ ᱥᱟᱱ ᱵᱷᱟᱫᱚᱨ ᱫᱟᱸᱥᱟᱭ ᱛᱮ ᱪᱟᱞᱟᱣ ᱠᱚᱜ ᱢᱟ

ᱚᱱᱟ ᱠᱚ ᱵᱟᱭ ᱦᱩᱭᱩᱜ ᱠᱟᱱᱛᱮ ᱟᱹᱰᱤ ᱟᱸᱴ ᱨᱮᱠᱚ ᱯᱟᱲᱟᱣᱚᱜ ᱠᱟᱱᱟ ᱚᱱᱟ ᱢᱮᱱᱛᱮ ᱡᱚᱛᱤᱨᱵᱤᱜᱽᱜᱟᱱ ᱫᱚ ᱠᱷᱟᱨᱟᱯ ᱦᱩᱭᱩᱜ ᱠᱟᱱᱟ